ᱤᱧᱫᱚ ᱫᱮᱵᱤ ᱫᱷᱚᱱ ᱢᱩᱨᱢᱩ ᱥᱟᱶ ᱠᱟᱡᱟᱠ ᱫᱟᱬᱟᱱ ᱥᱟᱱᱟᱭᱤᱧᱟ ᱪᱮᱫᱟᱜ ᱥᱮ ᱩᱱᱤ ᱛᱟᱹᱞᱤᱧ ᱫᱚ ᱟᱹᱰᱤ ᱫᱚᱞ ᱠᱟᱱᱟ ᱞᱤᱧ ᱟᱨ ᱡᱟᱦᱟᱸ ᱥᱮᱫ ᱜᱮᱞᱤᱧ ᱪᱟᱞᱟᱜ ᱢᱤᱫ ᱛᱮᱜᱮ ᱞᱤᱧ ᱪᱟᱞᱟᱜᱼᱟ ᱢᱤᱫ ᱛᱮᱜᱮ ᱞᱤᱧ ᱫᱟᱬᱟᱱᱟ ᱟᱨ ᱩᱱᱤ ᱛᱟᱹᱞᱤᱧ ᱫᱚ ᱟᱹᱰᱤ ᱠᱟᱹᱴᱤᱡ ᱠᱷᱚᱱ ᱜᱮ ᱟᱹᱰᱤ ᱫᱚᱞ ᱠᱟᱱᱟᱞᱤᱧ ᱟᱹᱞᱤᱧ ᱫᱚ ᱡᱟᱦᱟᱱᱟᱜ ᱜᱮ ᱵᱟᱹᱞᱤᱧ ᱦᱤᱥᱟᱹᱵᱟ ᱡᱚᱢᱼᱧᱩ ᱨᱮᱭᱟᱜ ᱥᱮ ᱡᱟᱦᱟᱱᱟᱜ ᱨᱮᱭᱟᱜ ᱡᱟᱦᱟᱸ ᱛᱮᱜᱮᱞᱤᱧ ᱪᱟᱞᱟᱜᱼᱟ ᱢᱤᱫ ᱛᱮᱜᱮ ᱞᱤᱧ ᱪᱟᱞᱟᱜᱼᱟ ᱢᱤᱫ ᱛᱮᱜᱮ ᱞᱤᱧ ᱨᱩᱣᱟᱹᱲ ᱦᱤᱡᱩᱜᱼᱟ ᱟᱨ ᱚᱞᱚᱜ ᱯᱟᱲᱦᱟᱜ ᱦᱚᱸ ᱢᱤᱫ ᱛᱮᱜᱮ ᱢᱤᱫ ᱠᱮᱞᱟᱥ ᱨᱮᱜᱮ ᱞᱤᱧ ᱯᱟᱲᱦᱟᱜ ᱠᱟᱱᱟ ᱟᱨ ᱠᱟᱹᱢᱤ ᱦᱚᱸ ᱢᱤᱫ ᱛᱮᱜᱮ ᱞᱤᱧ ᱠᱟᱹᱢᱤᱭᱟ ᱟᱨ ᱫᱟᱬᱟ ᱵᱟᱲᱟᱭ ᱨᱮᱦᱚᱸ ᱢᱤᱫ ᱛᱮᱜᱮ ᱞᱤᱧ ᱫᱟᱬᱟ ᱵᱟᱲᱟᱭᱟ ᱠᱟᱹᱢᱤ ᱠᱚᱦᱚᱸ ᱥᱮ ᱚᱞᱚᱜ ᱯᱟᱲᱦᱟᱜ ᱨᱮᱦᱚᱸ ᱟᱹᱞᱤᱧ ᱫᱚ ᱠᱟᱡᱟᱠ ᱞᱤᱧ ᱜᱚᱲᱚ ᱡᱚᱱᱚᱜᱼᱟ

ᱥᱚᱸᱜᱮ ᱛᱮᱞᱤᱧ ᱛᱟᱦᱮᱱ ᱛᱮ ᱤᱧᱫᱚ ᱩᱱᱤ ᱥᱟᱶ ᱜᱟᱛᱮ ᱫᱚ ᱟᱹᱰᱤ ᱢᱚᱡᱽ ᱤᱧ ᱟᱹᱭᱠᱟᱹᱣᱟ ᱚᱱᱟ ᱛᱮᱜᱮ ᱫᱮᱵᱤᱫᱷᱚᱱ ᱢᱩᱨᱢᱩ ᱥᱟᱶ ᱫᱚ ᱤᱧ ᱫᱚ ᱜᱟᱛᱮᱜᱼᱟ